ᱦᱮᱞᱳ ᱦᱮᱸ ᱡᱚᱸᱦᱟᱨ ᱜᱮ ᱤᱧ ᱱᱚᱛᱮ ᱢᱚᱦᱮᱥᱯᱩᱨ ᱥᱮᱱᱠᱷᱚᱱᱤᱧ ᱨᱚᱲᱫᱟ ᱥᱩᱡᱤᱛ ᱦᱮᱢᱵᱨᱚᱢ ᱤᱧᱟᱹᱜ ᱱᱤᱭᱟᱹ ᱥᱚᱵᱽᱡᱤ ᱫᱚᱠᱟᱱ ᱠᱚᱜᱮ ᱢᱮᱱᱟᱜ ᱛᱤᱧᱟ ᱤᱱᱟᱹ ᱠᱚᱜᱮᱧ ᱥᱮᱹᱞ ᱵᱟᱲᱟᱭᱫᱟ ᱢᱟᱞ ᱱᱚᱰᱮ ᱥᱩᱨ ᱜᱮ ᱢᱟᱨᱠᱮᱹᱴ ᱢᱮᱱᱟᱜᱼᱟ ᱢᱟᱨᱠᱮᱹᱴ ᱴᱷᱮᱱ ᱚᱸᱰᱮ ᱠᱷᱚᱱ ᱜᱮ ᱡᱚᱛᱚᱣᱟᱜ ᱧᱟᱢᱚᱜ ᱠᱟᱱᱟ ᱱᱚᱰᱮ ᱢᱩᱨᱟᱨᱚᱭ ᱦᱮᱸ ᱢᱚᱡᱽ ᱜᱮ ᱦᱩᱭᱩᱜ ᱠᱟᱱᱟ ᱞᱟᱵᱷ ᱦᱚᱸ ᱡᱮᱥᱮ ᱟᱹᱠᱷᱨᱤᱧ ᱨᱮᱜᱮ ᱪᱮᱞᱠᱟ ᱡᱟᱹᱥᱛᱤ ᱟᱹᱠᱷᱨᱤᱧᱚᱜ ᱠᱷᱟᱱ ᱫᱚ ᱴᱷᱤᱠ ᱢᱚᱛᱚᱱ ᱜᱮ ᱦᱩᱭᱩᱜ ᱠᱟᱱᱟ ᱟᱨ ᱟᱢᱟᱜ ᱨᱮ ᱪᱮᱞᱠᱟ ᱟᱢ ᱥᱮᱫ ᱞᱟᱹᱭ ᱛᱟᱞᱟᱝ ᱢᱮ ᱚ ᱦᱮᱸ ᱤᱧ ᱦᱚᱱ ᱱᱚᱝᱠᱟ ᱜᱮᱧ ᱢᱮᱱᱮᱜᱼᱟ ᱵᱚᱞᱮ ᱡᱮᱢᱚᱱ ᱛᱟᱭᱚᱢ ᱫᱟᱨᱟᱢ ᱫᱷᱟᱹᱵᱤᱡ ᱦᱚᱸ ᱱᱤᱝᱠᱟᱹ ᱜᱮ ᱡᱮᱢᱚᱱ ᱪᱟᱞᱟᱜ ᱛᱤᱧ ᱟᱨ ᱢᱚᱡᱽ ᱜᱮ ᱠᱟᱥᱴᱚᱢᱟᱨ ᱠᱚ ᱦᱤᱡᱩᱜ ᱟᱨ ᱢᱚᱡᱽ ᱜᱮᱧ ᱠᱷᱚᱡᱚᱜ ᱠᱟᱱᱟ ᱤᱧ ᱦᱚᱸ ᱦᱮᱸ ᱚᱱᱟ ᱠᱚᱢᱟ ᱡᱚᱛᱚᱣᱟᱜ ᱜᱮ ᱠᱩᱨᱩᱣᱟᱜ ᱠᱩᱨᱩᱢᱩᱴᱩ ᱟᱠᱟᱜᱼᱟ ᱤᱧᱟᱹᱜ ᱟᱨᱦᱚᱸ ᱞᱟᱦᱟ ᱥᱮᱫ ᱜᱮᱧ ᱠᱩᱨᱩᱢᱩᱴᱩᱭ ᱫᱟᱹᱧ ᱟᱵᱟᱨ ᱞᱟᱦᱟ ᱥᱮᱫ ᱪᱟᱞᱟᱜ ᱨᱮᱱᱟᱜ ᱜᱮ ᱦᱮᱸ ᱦᱮᱸ ᱟᱨ ᱟᱞᱮ ᱥᱫ ᱫᱚᱠᱟᱱ ᱦᱚᱸ ᱵᱟᱹᱱᱩᱜᱼᱟᱛᱚ ᱟᱫᱚ ᱚᱱᱟᱛᱮ ᱱᱚᱰᱮ ᱜᱮ ᱡᱚᱛᱚᱣᱟᱜ ᱫᱚᱠᱟᱱᱟᱧ ᱠᱩᱨᱩᱢᱩᱴᱩ ᱟᱠᱟᱜᱼᱟᱹᱧ ᱡᱚᱛᱚ ᱥᱚᱵᱽᱡᱤ ᱫᱚᱠᱟᱱ ᱠᱚ ᱵᱩᱞᱩᱝ ᱥᱩᱱᱩᱢ ᱫᱚᱠᱟᱱ ᱦᱚᱸ ᱡᱮᱥᱮ ᱛᱟᱵᱮᱱ ᱠᱷᱟᱹᱡᱟᱹᱲᱤ ᱠᱚ ᱵᱟᱦᱟ ᱥᱚᱦᱨᱟᱭ ᱠᱚᱨᱮᱫ ᱯᱮᱲᱟ ᱠᱚ ᱠᱚ ᱦᱤᱡᱩᱜᱼᱟ ᱱᱚᱰᱮ ᱫᱚ ᱥᱩᱨᱼᱥᱩᱨ ᱦᱮᱸ ᱦᱮᱸ ᱦᱮᱸ ᱢᱟ ᱴᱷᱤᱠ ᱜᱮᱭᱟ ᱟᱪᱪᱷᱟ ᱡᱚᱸᱦᱟᱨ ᱜᱮ